ᱤᱧ ᱫᱚ ᱡᱚᱱᱢᱚ ᱜᱮᱛᱤᱧ ᱥᱟᱱᱛᱟᱞ ᱥᱚᱢᱟᱡᱽ ᱨᱮ ᱥᱟᱱᱛᱟᱲᱟᱜ ᱴᱚᱞᱟ ᱨᱮ ᱤᱧᱟᱜ ᱜᱚ ᱵᱟᱵᱟ ᱠᱤᱱ ᱥᱟᱱᱛᱟᱲ ᱠᱟᱱᱟ ᱚᱱᱟ ᱢᱮᱱ ᱛᱮ ᱤᱧᱦᱚ ᱩᱱᱠᱤᱱᱟᱜ ᱨᱚᱲ ᱛᱮᱜᱮ ᱫᱟᱫᱟ ᱛᱟᱠᱚᱣᱟᱜ ᱨᱚᱲ ᱛᱮᱜᱮ ᱫᱤᱫᱤ ᱛᱟᱠᱚᱣᱟᱜ ᱨᱚᱲᱛᱮᱜᱮ ᱟᱛᱳ ᱴᱚᱞᱟᱣᱟᱜ ᱨᱚᱲ ᱟᱸᱡᱚᱢ ᱛᱮᱜᱮ ᱚᱱᱟ ᱧᱮᱞ ᱧᱮᱞ ᱛᱮᱜᱮ ᱟᱸᱡᱚᱢ ᱟᱸᱡᱚᱢ ᱛᱮ ᱜᱮ ᱥᱟᱱᱛᱟᱲᱤᱧ ᱥᱮᱬᱟ ᱟᱠᱟᱫᱟ ᱟᱨ ᱱᱮᱛᱟᱨ ᱫᱚ ᱥᱠᱩᱞ ᱠᱚ ᱢᱟᱪᱮᱫ ᱢᱮᱱᱟᱜ ᱜᱚᱢᱠᱮ ᱠᱚ ᱢᱮᱱᱟᱜ ᱠᱚᱣᱟ ᱩᱱᱠᱩ ᱠᱚ ᱴᱷᱮᱱ ᱦᱚᱸ ᱛᱟᱭᱚᱢ ᱛᱮ ᱟᱭᱢᱟ ᱠᱤᱪᱷᱩ ᱵᱟᱰᱟᱭ ᱧᱟᱢ ᱟᱠᱟᱱᱟ ᱟᱨ ᱤᱱᱟᱹ ᱥᱟᱶ ᱥᱟᱶᱛᱮ ᱡᱟᱦᱟᱸᱭ ᱢᱟᱨᱟᱝᱵᱟ ᱛᱟᱞᱟᱵᱟ ᱢᱟᱪᱮᱫ ᱜᱚᱝᱠᱮ ᱱᱩᱠᱩᱢᱟ ᱢᱮᱱᱟᱜ ᱠᱚᱜᱮ ᱱᱩᱠᱩ ᱴᱷᱮᱱᱦᱚᱸ ᱠᱤᱪᱷᱩᱜᱩᱞᱚ ᱱᱤᱭᱟᱹ ᱥᱟᱱᱛᱟᱲᱤ ᱨᱚᱲᱫᱚ ᱚᱱᱮᱠᱴᱟᱧ ᱥᱮᱬᱟ ᱟᱠᱟᱫᱟ ᱟᱨ ᱱᱤᱭᱟᱹ ᱥᱮᱬᱟ ᱠᱟᱛᱮᱫ ᱤᱧ ᱧᱮᱞ ᱠᱮᱫᱟ ᱟᱵᱚᱣᱟᱜ ᱥᱟᱱᱛᱟᱲ ᱥᱚᱢᱟᱡᱽ ᱨᱮ ᱟᱭᱢᱟ ᱠᱤᱪᱷᱩ ᱥᱚᱝᱥᱠᱨᱤᱛᱤ ᱢᱮᱱᱟᱜᱼᱟ ᱦᱮᱸ ᱞᱟᱹᱭ ᱞᱮᱠᱷᱟᱱ ᱫᱚ ᱟᱹᱰᱤ ᱥᱟᱺᱜᱤᱧ ᱟᱹᱰᱤ ᱟᱭᱢᱟ ᱞᱟᱜᱟᱜᱼᱟ ᱥᱳᱢᱳᱹᱭ ᱞᱟᱜᱟᱜᱼᱟ ᱥᱚᱨᱴᱠᱟᱴ ᱛᱮᱜᱮᱧ ᱞᱟᱹᱭᱠᱟᱜ ᱜᱮ ᱱᱟᱥᱮᱭᱟᱜ ᱛᱮᱜᱮ ᱱᱟᱥᱮᱭᱟᱜ ᱠᱟᱛᱷᱟ ᱛᱮᱜᱮ ᱥᱟᱱᱛᱟᱞᱟᱜ ᱫᱚ ᱠᱚᱛᱷᱟ ᱢᱚᱛᱚ ᱢᱤᱫ ᱴᱮᱱ ᱦᱳᱭᱳᱜ ᱠᱟᱱᱟ ᱠᱤᱪᱷᱩ ᱚᱲᱟᱜ ᱢᱤᱞᱮ ᱢᱤᱫ ᱴᱮᱱ ᱴᱚᱞᱟᱠᱚ ᱵᱮᱱᱟᱣ ᱟᱠᱟᱫᱟ ᱡᱟᱦᱟᱸ ᱫᱚ ᱟᱛᱳ ᱴᱚᱞᱟᱨᱮ ᱢᱟᱺᱡᱷᱤᱛᱷᱟᱱ ᱛᱟᱦᱮᱱᱟ ᱟᱨ ᱵᱟᱨᱦᱮ ᱨᱮ ᱛᱟᱦᱮᱱᱟ ᱡᱟᱦᱮᱨᱛᱷᱟᱱ ᱜᱚᱴ ᱴᱟᱺᱰᱤ ᱚᱱᱟ ᱛᱷᱟᱱ ᱫᱚᱠᱚ ᱯᱩᱡᱟᱹᱣᱟᱜᱼᱟ ᱵᱟᱦᱟᱨᱮ ᱥᱚᱦᱨᱟᱭ ᱨᱮ ᱵᱟᱦᱟᱨᱮ ᱟᱨᱚ ᱮᱢᱟᱱ ᱛᱮᱱᱟᱜ ᱠᱚ ᱯᱩᱡᱟᱹ ᱢᱮᱱᱟᱜ ᱜᱮᱭᱟ ᱚᱱᱟ ᱠᱚᱫᱚ ᱱᱤᱛᱚᱜ ᱫᱚ ᱵᱟᱹᱧ ᱫᱤᱥᱟᱹ ᱦᱚᱫ ᱫᱟ ᱛᱚ ᱱᱚᱝᱠᱟ ᱟᱵᱚᱣᱟᱜ ᱥᱚᱢᱟᱡᱽ ᱵᱚᱞᱮ ᱫᱮᱠᱳ ᱯᱩᱥᱤᱭᱟᱜ ᱠᱷᱚᱱ ᱫᱚ ᱮᱠᱴᱩ ᱟᱞᱟᱫᱟᱧᱚᱜ ᱜᱮᱭᱟ ᱥᱟᱱᱛᱟᱲ

ᱱᱚᱝᱠᱟ ᱛᱮᱜᱮᱵᱚᱱ ᱱᱚᱝᱠᱟ ᱛᱮᱜᱮᱠᱚ ᱥᱩᱥᱟᱹᱨᱮᱫᱟ